ᱤᱧᱟᱹᱜ ᱠᱟᱹᱢᱤ ᱴᱷᱟᱶᱨᱮ ᱠᱳᱱᱳ ᱮᱯᱮᱨ ᱦᱮᱰᱮᱡ ᱥᱮ ᱵᱟᱹᱲᱤᱡ ᱦᱟᱞᱚᱛ ᱦᱩᱭ ᱞᱮᱱ ᱠᱷᱟᱱ ᱞᱟᱦᱟ ᱚᱱᱟ ᱨᱮᱱᱟᱜ ᱠᱟᱨᱚᱱ ᱞᱟᱦᱟᱧ ᱯᱟᱸᱡᱟ ᱩᱰᱩᱠᱟ ᱡᱮ ᱱᱚᱣᱟ ᱚᱠᱟ ᱥᱮᱫ ᱛᱮ ᱪᱮᱫ ᱪᱤᱠᱟᱹᱭᱮᱱᱟ ᱥᱮ ᱪᱮᱫ ᱞᱮᱠᱟᱨᱮ ᱪᱮᱫ ᱪᱤᱠᱟᱹᱭᱮᱱᱟ ᱛᱟᱨᱯᱚᱨᱮ ᱚᱸᱰᱮ ᱥᱟᱞᱟ ᱜᱚᱴᱟ ᱨᱮᱱᱟᱜ ᱢᱤᱫᱴᱟᱝ ᱤᱧ ᱪᱤᱱᱛᱟᱹ ᱵᱷᱟᱵᱽᱱᱟᱭᱟ ᱡᱮ ᱪᱮᱫ ᱞᱮᱠᱟ ᱠᱟᱛᱮᱫ ᱚᱸᱰᱮ ᱥᱟᱞᱟ ᱜᱚᱴᱟᱭ ᱦᱩᱭᱩᱜᱼᱟ ᱡᱟᱛᱮ ᱱᱚᱣᱟ ᱱᱚᱣᱟ ᱮᱯᱮᱨ ᱦᱮᱰᱮᱡ ᱠᱷᱚᱱᱟᱜ ᱩᱰᱩᱠᱚᱜ ᱜᱟᱱᱚᱜ ᱢᱟ ᱱᱚᱣᱟ ᱵᱟᱹᱲᱤᱡ ᱦᱟᱞᱚᱛ ᱠᱷᱚᱱᱟᱜ ᱩᱰᱩᱠᱚᱜ ᱜᱟᱱᱚᱜ ᱢᱟ ᱛᱚ ᱚᱱᱟᱜᱮ ᱥᱟᱞᱟ ᱜᱚᱴᱟ ᱨᱮᱱᱟᱜ ᱤᱧ ᱪᱮᱥᱴᱟᱭᱟ